ᱟᱭ ᱮᱥ ᱮᱥ ᱥᱤ ᱟᱭ ᱮᱢ ᱱᱚᱣᱟ ᱞᱮᱠᱟ ᱛᱮᱫᱚ ᱟᱭᱢᱟᱜᱮ ᱠᱷᱚᱨᱪᱟᱜᱼᱟ ᱟᱨ ᱱᱚᱣᱟ ᱴᱨᱮᱱᱤᱝ ᱞᱟᱹᱜᱤᱫ ᱛᱮᱫᱚ ᱯᱚᱭᱥᱟ ᱠᱚ ᱰᱷᱮᱨ ᱠᱷᱚᱨᱪᱟᱜᱼᱟ ᱟᱨ ᱚᱱᱟ ᱴᱨᱮᱱᱤᱝ ᱠᱟᱛᱮᱫ ᱴᱨᱮᱱᱤᱝ ᱨᱮ ᱟᱭᱢᱟ ᱡᱳᱨ ᱞᱟᱜᱟᱣ ᱦᱩᱭᱩᱜᱼᱟ ᱟᱨ ᱱᱚᱣᱟ ᱟᱵᱚ ᱨᱮᱸᱜᱮᱡ ᱦᱚᱲ ᱞᱟᱹᱜᱤᱫ ᱛᱮᱫᱚ ᱵᱟᱝᱜᱮ ᱴᱷᱤᱠ ᱴᱷᱤᱠᱼᱟ ᱪᱮᱫᱟᱜ ᱥᱮ ᱢᱟᱱᱣᱟ ᱥᱩᱠᱷ ᱫᱚ ᱟᱵᱚ ᱨᱮᱸᱜᱮᱡ ᱦᱚᱲ ᱫᱚ ᱠᱷᱚᱨᱪᱟ ᱵᱟᱵᱚ ᱫᱟᱲᱮᱭᱟᱜᱼᱟ ᱟᱨ ᱱᱚᱣᱟ ᱫᱚ ᱥᱮᱬᱟ ᱥᱮᱬᱟ ᱦᱚᱲ ᱠᱚᱠᱚ ᱴᱨᱮᱱᱤᱝ ᱠᱟᱱᱟ ᱟᱵᱚ ᱨᱮᱸᱜᱮᱡ ᱦᱚᱲ ᱵᱟᱵᱚ ᱴᱨᱮᱱᱤᱝ ᱠᱟᱱᱟ ᱪᱮᱫᱟᱜ ᱥᱮ ᱱᱚᱣᱟ ᱨᱮᱫᱚ ᱠᱷᱚᱨᱪᱟ ᱦᱚᱸ ᱰᱷᱮᱨ ᱜᱮᱭᱟ ᱟᱨ ᱡᱟᱦᱟᱸᱭ ᱠᱚ ᱴᱨᱮᱱᱤᱝ ᱞᱟᱹᱜᱤᱫᱛᱮ ᱩᱱᱠᱩ ᱫᱚ ᱠᱟᱹᱴᱤᱡ ᱯᱟᱲᱦᱟᱣ ᱦᱩᱭ ᱟᱠᱚᱣᱟ ᱟᱨ ᱯᱟᱲᱦᱟᱣ ᱠᱟᱛᱮᱫ ᱚᱱᱟᱨᱮ ᱴᱨᱮᱱᱤᱝ ᱠᱚ ᱪᱟᱞᱟᱜᱼᱟ ᱴᱨᱮᱱᱤᱝ ᱦᱚᱸ ᱟᱭᱢᱟ ᱯᱚᱭᱥᱟ ᱠᱷᱚᱨᱪᱟᱜᱼᱟ ᱟᱨ ᱯᱟᱲᱦᱟᱣ ᱥᱟᱶᱛᱮ ᱴᱨᱮᱱᱤᱝ ᱦᱚᱸ ᱦᱩᱭᱩᱜᱼᱟ